ᱞᱟᱦᱟᱛᱮ ᱠᱷᱚᱱ ᱫᱷᱟᱹᱨᱛᱤ ᱫᱚ ᱟᱭᱢᱟᱜᱮ ᱵᱚᱫᱚᱞ ᱟᱠᱟᱱᱟ ᱡᱮᱢᱚᱱ ᱪᱟᱥᱼᱵᱟᱥ ᱚᱨᱛᱷᱚᱱᱳᱭᱛᱤᱠ ᱴᱮᱠᱱᱳᱞᱚᱡᱤ ᱪᱟᱥᱼᱵᱟᱥ ᱨᱮ ᱞᱟᱦᱟ ᱛᱮᱫᱚ ᱰᱟᱝᱨᱟ ᱱᱟᱦᱮᱞ ᱛᱮᱠᱚ ᱥᱤᱭᱮᱫ ᱠᱟᱱ ᱛᱟᱦᱮᱸᱜᱼᱟ ᱱᱮᱛᱟᱨ ᱫᱚ ᱴᱨᱟᱠᱴᱟᱨ ᱛᱮᱠᱚ ᱥᱤᱭᱳᱜ ᱠᱟᱱᱟ ᱞᱟᱦᱟ ᱛᱮᱫᱚ ᱰᱟᱝᱨᱟ ᱜᱟᱹᱰᱤ ᱥᱟᱫᱚᱢ ᱜᱟᱹᱰᱤ ᱛᱟᱦᱮᱸ ᱠᱟᱱᱟ ᱱᱮᱛᱟᱨ ᱫᱚ ᱡᱮᱢᱚᱱ ᱢᱚᱴᱚᱨ ᱥᱟᱭᱠᱮᱞ ᱪᱟᱨ ᱪᱟᱠᱟ ᱚᱱᱟ ᱠᱚ ᱚᱱᱟ ᱠᱚ ᱫᱤᱠ ᱛᱮᱦᱚᱸ ᱟᱭᱢᱟᱜᱮ ᱵᱚᱫᱚᱞ ᱟᱠᱟᱱᱟ